ᱡᱟ ᱯᱟᱨᱚᱢᱮᱱ ᱠᱤᱪᱷᱩ ᱜᱮᱞᱟᱱ ᱫᱷᱟᱹᱵᱤᱡ ᱡᱟᱦᱟᱸ ᱵᱷᱟᱨᱚᱛ ᱨᱮ ᱱᱚᱠᱨᱤ ᱞᱟᱹᱭᱛᱮ ᱡᱟᱦᱟᱸᱭ ᱡᱩᱣᱟᱹᱱ ᱠᱚ ᱛᱮᱦᱤᱧ ᱫᱷᱟᱹᱨᱤᱡᱛᱮ ᱡᱟᱦᱟᱸ ᱤᱭᱩᱴᱩᱵᱽ ᱠᱚ ᱢᱮᱱᱟᱜᱼᱟ ᱵᱟ ᱡᱟᱦᱟᱸ ᱠᱚ ᱧᱮᱞᱫᱟ ᱪᱮᱱᱮᱞᱛᱮ ᱡᱟᱦᱟᱸ ᱢᱳᱵᱟᱭᱤᱞ ᱪᱮᱱᱮᱞᱛᱮ ᱡᱚᱛᱚ ᱠᱤᱪᱷᱩ ᱦᱳᱴᱟᱥᱚᱯ ᱛᱮ ᱡᱚᱛᱚ ᱠᱤᱪᱷᱩ ᱜᱮᱠᱚ ᱧᱮᱞ ᱧᱟᱢᱫᱟ ᱡᱚᱛᱚ ᱠᱤᱪᱷᱩ ᱡᱟᱦᱟᱸ ᱵᱷᱟᱨᱚᱛ ᱡᱟᱠᱟᱛ ᱡᱟᱦᱟᱸ ᱛᱤᱱᱟᱹᱜ ᱠᱟᱹᱢᱤᱦᱚᱨᱟ ᱪᱟᱞᱟᱜ ᱠᱟᱱᱟ ᱡᱤᱭᱚᱱ ᱠᱷᱟᱱᱰᱟᱣ ᱨᱮᱭᱟᱜ ᱡᱟᱦᱟᱸ ᱠᱚ ᱥᱩᱵᱤᱫᱷᱟ ᱥᱩᱠᱷ ᱥᱩᱵᱤᱫᱷᱟ ᱥᱟᱱᱟᱢᱜᱮ ᱥᱟᱱᱟᱢᱜᱮ ᱚᱱᱟ ᱛᱟᱞᱟᱛᱮ ᱱᱚᱜᱼᱚᱭ ᱧᱮᱞᱚᱜᱚᱜ ᱠᱟᱱᱟ ᱛᱮᱦᱤᱧ ᱟᱵᱚ ᱱᱩᱠᱨᱤ ᱠᱚ ᱰᱤᱜᱽᱞᱟᱨᱫᱟ ᱚᱱᱟ ᱛᱟᱞᱟ ᱛᱮᱜᱮ ᱡᱟᱦᱟᱸ ᱱᱚᱠᱨᱤ ᱵᱷᱮᱠᱮᱱᱴ ᱡᱟᱦᱟᱸ ᱠᱚᱨᱮ ᱰᱤᱜᱽᱞᱟᱨᱚᱜ ᱠᱟᱱᱟ ᱚᱱᱟ ᱤᱭᱩᱴᱩᱵᱽ ᱛᱟᱞᱟ ᱛᱮᱜᱮ ᱦᱳᱴᱟᱥᱚᱯ ᱛᱟᱞᱟᱛᱮ ᱡᱚᱛᱚ ᱠᱤᱪᱷᱩ ᱠᱚ ᱰᱤᱜᱽᱞᱟᱨᱫᱟ ᱚᱸᱰᱮ ᱠᱷᱚᱱᱟᱜ ᱜᱮ ᱯᱷᱨᱚᱢ ᱠᱚ ᱯᱷᱤᱞᱟᱯᱫᱟ ᱚᱸᱰᱮ ᱠᱷᱚᱱᱟᱜ ᱜᱮ ᱡᱚᱛᱚ ᱠᱚ ᱡᱳᱜᱟᱡᱳᱜᱚᱜ ᱠᱟᱱᱟ ᱡᱚᱛᱚ ᱚᱱᱟ ᱠᱷᱚᱱᱟᱜ ᱜᱮ ᱠᱟᱹᱢᱤ ᱱᱚᱠᱨᱤ ᱡᱚᱛᱚ ᱠᱚ ᱥᱟᱱᱟᱢ ᱵᱟᱦᱨᱮ ᱨᱮ ᱡᱟᱦᱟᱸ ᱛᱤᱱᱟᱹᱜ ᱚᱠᱟᱨᱮ ᱪᱮᱫ ᱦᱩᱭᱩᱜ ᱠᱟᱱᱟ ᱚᱠᱟ ᱠᱚᱨᱮᱜ ᱛᱤᱱᱟᱹᱜ ᱜᱟᱱ ᱦᱚᱲ ᱠᱚ ᱦᱟᱛᱟᱣᱮᱫ ᱠᱚᱣᱟ ᱥᱮ ᱚᱠᱟ ᱠᱚᱨᱮᱫ ᱥᱟᱱᱟᱢ ᱠᱚ ᱱᱚᱣᱟ ᱛᱟᱞᱟ ᱛᱮᱠᱚ ᱵᱟᱰᱟᱭ ᱧᱟᱢᱫᱟ ᱟᱫᱚ ᱚᱱᱟ ᱛᱟᱞᱟ ᱛᱮᱜᱮ ᱛᱮᱦᱤᱧᱫᱚ ᱦᱤᱡᱩᱜ ᱥᱮᱱᱚᱜ ᱨᱮᱭᱟᱜ ᱰᱟᱦᱟᱨ ᱡᱟᱦᱟᱸ ᱠᱚᱨᱮᱱ ᱱᱟᱢ ᱠᱚ ᱪᱟᱞᱟᱜ ᱠᱟᱱ ᱛᱟᱦᱮᱸᱜ ᱡᱟᱦᱟᱸ ᱛᱮᱫᱚ ᱠᱷᱚᱵᱨᱟ ᱠᱷᱚᱵᱚᱨ ᱠᱚ ᱡᱟᱦᱟᱸ ᱵᱟᱯᱞᱟ ᱠᱚᱦᱚᱸ ᱨᱮᱱᱟᱜ ᱧᱮᱞᱚᱜ ᱠᱟᱱᱟ ᱥᱟᱵ ᱠᱟᱜ ᱢᱮ ᱵᱟᱯᱞᱟ ᱨᱮᱦᱚᱸ ᱱᱚᱜᱼᱚᱭ ᱡᱮ ᱮᱴᱟᱜ ᱮᱴᱟᱜ ᱥᱟᱶᱛᱟ ᱠᱚᱨᱮ ᱫᱚ ᱧᱮᱞᱚᱜ ᱠᱟᱱᱟ ᱡᱮᱢᱚᱱ ᱴᱟᱠᱟ ᱨᱮᱭᱟᱜ ᱠᱟᱛᱷᱟ ᱛᱟᱦᱮᱸ ᱠᱟᱱᱟ ᱴᱟᱠᱟ ᱯᱚᱱ ᱯᱨᱚᱛᱷᱟ ᱠᱚᱨᱮᱱᱟᱜ ᱠᱤᱱᱛᱩ ᱴᱟᱠᱟ ᱯᱚᱱ ᱯᱨᱚᱛᱷᱟ ᱠᱟᱛᱮᱜ ᱦᱚᱸ ᱛᱟᱦᱮᱱ ᱨᱮᱦᱚᱸ ᱱᱤᱛᱚᱜ ᱫᱚ ᱡᱟᱦᱟᱸ ᱫᱚ ᱪᱮᱱᱮᱞ ᱢᱮᱱᱟᱜᱼᱟ ᱚᱱᱟ ᱪᱮᱱᱮᱞ ᱛᱟᱞᱟ ᱛᱮᱠᱚ ᱟᱠᱚ ᱠᱩᱥᱤ ᱠᱚ ᱠᱩᱥᱤ ᱠᱚ ᱵᱟᱯᱞᱟᱜ ᱵᱟ ᱟᱠᱚ ᱠᱩᱥᱤᱛᱮ ᱡᱚᱛᱚ ᱠᱤᱪᱷᱩ ᱠᱚ ᱠᱚᱢᱮᱴᱚᱜ ᱠᱟᱱᱟ ᱡᱮ ᱵᱟᱝᱢᱟ ᱥᱟᱱᱟᱢ ᱠᱤᱪᱷᱩᱜᱮ ᱮᱢᱟᱜ ᱠᱟᱱᱟ ᱚᱱᱟᱨᱮ ᱡᱮ ᱟᱢᱟᱜ ᱚᱲᱟᱜ ᱚᱠᱟ ᱨᱮᱛᱟᱢ ᱟᱢ ᱛᱤᱱᱟᱹᱜ ᱡᱚᱜᱜᱚᱛᱟ ᱠᱟᱱᱟᱢ ᱟᱢ ᱪᱮᱫ ᱮᱢ ᱪᱟᱹᱭ ᱠᱟᱱᱟ ᱥᱟᱱᱟᱢ ᱠᱤᱪᱷᱩ ᱩᱱᱤᱭᱟᱜ ᱡᱚᱛᱚ ᱠᱤᱪᱷᱩ ᱚᱲᱟᱜ ᱨᱮᱱᱟᱜ ᱡᱟᱦᱟᱸ ᱛᱤᱱᱟᱹᱜ ᱡᱟᱵᱚᱛᱤᱭᱚ ᱵᱟᱰᱟᱭ ᱨᱮᱭᱟᱜ ᱞᱟᱹᱠᱛᱤ ᱢᱮᱱᱟᱜ ᱛᱟᱭᱟ ᱡᱚᱛᱚ ᱜᱮᱠᱚ ᱚᱱᱟ ᱛᱟᱞᱟ ᱛᱮᱠᱚ ᱵᱟᱰᱟᱭ ᱡᱚᱝ ᱠᱟᱱᱟ ᱟᱫᱚ ᱯᱟᱹᱦᱤᱞ ᱮᱱᱟᱝ ᱫᱚ ᱥᱟᱵ ᱠᱟᱜ ᱢᱮ ᱚᱱᱟ ᱵᱟᱰᱟᱭ ᱛᱮᱫᱚ ᱦᱤᱡᱩᱜ ᱥᱮᱱᱚᱜ ᱦᱚᱲ ᱞᱟᱜᱟᱫ ᱠᱚᱣᱟ ᱥᱮᱱ ᱠᱟᱛᱮᱫ ᱟᱹᱰᱤ ᱫᱮᱨᱤᱛᱮ ᱵᱟ ᱟᱹᱰᱤ ᱫᱮᱨᱤᱛᱮ ᱦᱩᱭᱩᱜ ᱠᱟᱱ ᱛᱟᱦᱮᱱ ᱱᱤᱭᱟᱹᱫᱚ ᱛᱮᱦᱤᱧ ᱫᱚ ᱵᱮᱥᱤ ᱥᱮ ᱯᱟᱸᱪ ᱫᱚᱥ ᱢᱤᱱᱤᱴ ᱵᱟ ᱢᱤᱫ ᱫᱤᱱᱛᱮ ᱥᱟᱱᱟᱢ ᱠᱚᱜᱮ ᱟᱹᱰᱤ ᱥᱟᱺᱜᱤᱧ ᱨᱮᱱᱟᱜ ᱡᱤᱱᱤᱥ ᱠᱚᱭᱮᱠ ᱜᱷᱚᱱᱴᱟ ᱵᱷᱤᱛᱨᱤ ᱨᱮ ᱵᱟᱰᱟᱭ ᱧᱟᱢᱟ ᱟᱫᱚ ᱱᱚᱜᱼᱚ ᱱᱟ ᱜᱮ ᱢᱤᱫᱴᱟᱱ ᱫᱚ ᱱᱚᱠᱨᱤᱭᱟᱜ ᱦᱚᱸ ᱡᱟᱦᱟᱸ ᱠᱳᱢᱯᱟᱱᱤ ᱵᱟᱢ ᱵᱟᱰᱟᱭᱟ ᱟᱹᱰᱤ ᱟᱹᱰᱤ ᱠᱳᱢᱯᱟᱱᱤ ᱠᱚ ᱥᱮᱴᱮᱨ ᱠᱟᱱᱟ ᱟᱫᱚ ᱪᱟᱹᱠᱨᱤ ᱧᱟᱢᱛᱮ ᱟᱹᱰᱤ ᱚᱵᱷᱟᱵᱽ ᱛᱟᱦᱮᱸ ᱠᱟᱱᱟ ᱟᱱᱟᱴ ᱛᱟᱦᱮᱸ ᱠᱟᱱᱟ ᱡᱟᱦᱟᱸ ᱫᱚ ᱯᱟᱸᱡᱟᱛᱮ ᱚᱠᱚᱭ ᱚᱠᱟᱨᱮᱢ ᱪᱟᱞᱟᱜᱼᱟ ᱚᱠᱟᱨᱮ ᱪᱟᱹᱠᱨᱤᱢ ᱠᱩᱞᱤᱭᱮᱭᱟ ᱛᱤᱱᱟᱹᱜ ᱚᱠᱚᱭᱮ ᱦᱟᱛᱟᱣ ᱠᱚᱣᱟ ᱚᱱᱟᱫᱚ ᱵᱟᱝ ᱱᱮᱛᱟᱨ ᱫᱚ ᱱᱚᱣᱟ ᱛᱟᱞᱟ ᱛᱮᱜᱮ ᱱᱚᱜᱼᱚᱭ ᱵᱷᱮᱠᱮᱱᱴ ᱠᱚ ᱰᱤᱜᱽᱞᱟᱨᱫᱟ ᱚᱱᱟ ᱛᱟᱞᱟ ᱛᱮᱜᱮ ᱚᱠᱟ ᱠᱚ ᱠᱚᱢᱯᱟᱱᱤ ᱱᱤᱭᱮ ᱚᱠᱟ ᱡᱳᱜᱽᱜᱚᱛᱟ ᱡᱚᱛᱚᱭ ᱢᱟᱲᱟᱝ ᱮᱢᱟᱜ ᱠᱟᱱᱟ ᱚᱱᱟ ᱡᱚᱜᱽᱜᱚᱛᱟ ᱞᱮᱠᱟᱠᱚ ᱚᱱᱠᱟ ᱞᱮᱠᱟᱠᱚ ᱞᱟᱹᱭᱤᱱ ᱠᱚᱨᱮᱜ ᱯᱷᱨᱚᱢ ᱠᱚ ᱯᱷᱤᱞᱟᱯᱟ ᱦᱮᱸ ᱚᱱᱟ ᱛᱟᱞᱟᱛᱮ ᱱᱚᱣᱟᱫᱚ ᱟᱹᱰᱤ ᱱᱮᱴᱼᱳᱟᱨᱠ ᱠᱟᱹᱢᱤᱭ ᱠᱷᱟᱱ ᱚᱱᱠᱟᱱᱟᱜ ᱛᱟᱲᱟᱣ ᱛᱟᱞᱟ ᱛᱮᱫᱚ ᱟᱹᱰᱤᱜᱟᱱ ᱦᱚᱲᱟᱜ ᱥᱩᱵᱤᱫᱷᱟ ᱦᱩᱭ ᱟᱠᱟᱱᱟ ᱱᱚᱣᱟ ᱛᱟᱞᱟᱛᱮ ᱟᱹᱰᱤᱜᱟᱱ ᱦᱚᱲᱠᱚ ᱠᱟᱹᱢᱤ ᱠᱟᱱᱟ ᱚᱱᱟ ᱠᱚ ᱛᱟᱞᱟ ᱛᱮᱜᱮ ᱟᱹᱰᱤ ᱟᱹᱰᱤ ᱦᱚᱲ ᱟᱹᱰᱤ ᱨᱚᱠᱚᱢ ᱡᱟᱦᱟᱸ ᱫᱚ ᱱᱩᱠᱨᱤ ᱠᱚ ᱢᱤᱞᱟᱹᱣ ᱟᱠᱟᱫᱟ ᱡᱟᱦᱟᱸ ᱱᱚᱠᱨᱤ ᱨᱮ ᱵᱟᱭ ᱧᱮᱞ ᱟᱠᱟᱱᱟ ᱱᱚᱸᱰᱮ ᱠᱷᱚᱱᱟᱜ ᱜᱮ ᱡᱚᱛᱚ ᱩᱰᱟᱹᱱ ᱜᱟᱹᱰᱤ ᱥᱮ ᱡᱟᱦᱟᱡᱽ ᱦᱮᱸ ᱫᱚᱢᱫᱚᱢ ᱥᱮ ᱡᱟᱦᱟᱡᱽ ᱚᱠᱟ ᱠᱚᱨᱮᱜ ᱪᱟᱞᱟᱜᱼᱟ ᱚᱠᱟ ᱠᱚᱨᱮᱜ ᱛᱤᱸᱜᱩᱱᱟ ᱚᱠᱟᱠᱚ ᱪᱟᱞᱟᱜᱼᱟ ᱛᱤᱱ ᱠᱚ ᱪᱟᱞᱟᱜᱼᱟ ᱜᱟᱹᱰᱤ ᱚᱠᱟᱨᱮ ᱢᱮᱱᱟᱜᱼᱟ ᱛᱤᱸᱜᱩ ᱠᱟᱱᱟ ᱛᱤᱱ ᱥᱚᱢᱚᱭ ᱪᱟᱞᱟᱜᱼᱟ ᱛᱤᱱ ᱥᱚᱢᱚᱭ ᱦᱤᱡᱩᱜᱼᱟ ᱛᱤᱱᱟᱹᱜ ᱛᱟᱹᱨᱤᱠᱷ ᱯᱚᱨᱮ ᱱᱚᱣᱟᱠᱚ ᱥᱟᱱᱟᱢ ᱠᱚ ᱵᱩᱡᱷᱟᱹᱣᱧᱟᱢ ᱫᱟᱲᱮᱭᱟᱜ ᱠᱟᱱᱟ ᱱᱚᱣᱟ ᱛᱟᱞᱟᱛᱮ ᱟᱫᱚ ᱛᱟᱦᱚᱞᱮ ᱱᱚᱜᱼᱚ ᱱᱟᱠᱚ ᱥᱩᱵᱤᱫᱷᱟ ᱞᱟᱹᱜᱤᱫ ᱛᱮᱜᱮ ᱱᱚᱣᱟ ᱥᱟᱱᱟᱢ ᱦᱚᱲ ᱠᱚ ᱥᱩᱵᱤᱫᱷᱟ ᱠᱚ ᱢᱮᱱᱫᱟ ᱦᱮᱸ ᱱᱚᱣᱟᱫᱚ ᱟᱹᱰᱤ ᱥᱟᱹᱨᱤ ᱠᱟᱛᱷᱟ ᱢᱮᱱᱠᱷᱟᱱ ᱱᱚᱣᱟᱫᱚ ᱟᱹᱰᱤ ᱢᱟᱱᱚᱣᱟ ᱟᱜ ᱛᱮᱦᱤᱧ ᱥᱩᱵᱤᱫᱷᱟ ᱠᱚ ᱧᱟᱢ ᱟᱠᱟᱫᱟ ᱱᱚᱣᱟᱠᱚ ᱛᱟᱞᱟᱛᱮ ᱟᱨ ᱵᱷᱟᱨᱚᱛ ᱨᱮᱱ ᱡᱩᱣᱟᱹᱱ ᱠᱚ ᱡᱟᱦᱟᱸ ᱛᱮᱦᱤᱧ ᱠᱚ ᱪᱟᱹᱭ ᱠᱟᱱᱟ ᱡᱟᱦᱟᱸ ᱫᱚ ᱛᱮᱦᱤᱧ ᱫᱚ ᱧᱮᱞ ᱫᱟᱵᱚᱱ ᱡᱟᱦᱟᱸ ᱦᱟᱭᱟᱱ ᱠᱚᱵᱚᱱ ᱧᱮᱞᱮᱫ ᱛᱟᱦᱮᱱ ᱛᱮᱦᱤᱧᱫᱚ ᱢᱤᱫ ᱧᱤᱫᱟᱹ ᱥᱮᱱ ᱠᱟᱛᱮᱫ ᱴᱤᱠᱤᱴ ᱠᱟᱛᱮᱫ ᱥᱤᱛᱩᱝ ᱨᱮ ᱫᱟᱜ ᱨᱮ ᱮᱭ ᱨᱮᱸᱜᱮᱡ ᱨᱮ ᱮᱭ ᱥᱤᱥᱤᱨ ᱨᱮ ᱧᱤᱫᱟᱹ ᱵᱮᱸᱜᱮᱫ ᱠᱟᱛᱮᱫ ᱡᱟᱦᱟᱸ ᱵᱚᱱ ᱚᱱᱟᱫᱚ ᱱᱤᱛᱚᱜ ᱫᱚ ᱵᱟᱝᱟ ᱚᱲᱟᱜ ᱨᱮᱜᱮ ᱥᱟᱱᱟᱢ ᱡᱟᱛᱨᱟ ᱠᱚ ᱪᱟᱨᱤᱴᱤ ᱡᱟᱛᱨᱟ ᱚᱨᱜᱮᱥᱴᱟᱨ ᱡᱟᱦᱟᱸ ᱜᱮᱢ ᱪᱟᱹᱭᱟ ᱡᱟᱦᱟᱸ ᱜᱮᱢ ᱪᱟᱹᱭᱟ ᱡᱩᱣᱟᱹᱱ ᱠᱚ ᱱᱚᱣᱟ ᱠᱚᱠᱚ ᱯᱟᱸᱡᱟ ᱧᱟᱢᱫᱟ ᱚᱱᱟᱠᱚ ᱦᱚᱲ ᱦᱚᱲᱟᱜ ᱦᱚᱸ ᱧᱟᱯᱟᱢ ᱦᱩᱭᱩᱜ ᱠᱟᱱ ᱛᱟᱠᱳᱣᱟ ᱡᱟᱦᱟᱸ ᱫᱤᱥᱚᱢ ᱨᱮᱱ ᱦᱚᱲᱟᱜ ᱧᱟᱯᱟᱢ ᱵᱟᱝ ᱦᱩᱭᱩᱜᱼᱟ ᱠᱤᱱᱛᱩ ᱚᱱᱟ ᱫᱤᱥᱚᱢ ᱦᱚᱲᱠᱚ ᱧᱟᱯᱟᱢ ᱫᱟᱲᱮᱭᱟᱜ ᱠᱟᱱᱟ ᱵᱟᱠᱷᱟᱡ ᱛᱮᱦᱤᱧ ᱡᱩᱣᱟᱹᱱ ᱠᱚᱣᱟᱜ ᱫᱚ ᱥᱚᱵ ᱥᱚᱢᱚᱭ ᱢᱟᱱᱮ ᱡᱟᱦᱟᱸ ᱠᱚ ᱧᱮᱞᱟ ᱱᱤᱛᱚᱜ ᱡᱟᱛᱨᱟ ᱚᱵᱷᱤᱱᱚᱭ ᱡᱟᱦᱟᱸ ᱫᱚ ᱮᱱᱮᱡ ᱥᱮᱨᱮᱧ ᱱᱟᱦᱟᱜ ᱞᱮᱠᱟᱱᱟᱜ ᱞᱟᱭᱼᱞᱟᱠᱪᱟᱨ ᱠᱚ ᱱᱚᱣᱟᱠᱚ ᱵᱟᱹᱲᱛᱤ ᱠᱚ ᱪᱟᱹᱭᱟ ᱟᱨ ᱥᱟᱶᱛᱮ ᱡᱟᱦᱟᱸᱭ ᱡᱤᱵᱚᱱ ᱡᱤᱵᱤᱠᱟ ᱨᱮᱱᱟᱜ ᱚᱨᱡᱚᱱ ᱚᱱᱟ ᱦᱚᱸᱠᱚ ᱪᱟᱹᱭᱟ ᱚᱱᱟ ᱥᱟᱶ ᱛᱮᱦᱚᱸ ᱵᱷᱟᱹᱞᱤ ᱵᱷᱟᱹᱞᱤ ᱱᱟᱯᱟᱭ ᱱᱟᱯᱟᱭ ᱯᱳᱥᱴ ᱨᱮᱠᱚ ᱪᱟᱞᱟᱣ ᱠᱟᱱᱟ ᱱᱟᱯᱟᱭ ᱱᱟᱯᱟᱭ ᱠᱟᱹᱢᱤ ᱨᱮᱠᱚ ᱮᱸᱜᱮᱡᱽ ᱟᱠᱟᱱᱟ ᱱᱚᱣᱟᱜᱤᱧ ᱢᱮᱱᱟ ᱱᱚᱣᱟᱠᱚ ᱯᱟᱸᱡᱟᱭᱮᱫᱟ